ᱦᱮᱞᱳ ᱦᱮᱸ ᱡᱚᱦᱟᱨ ᱡᱚᱦᱟᱨ ᱜᱚᱢᱠᱮ ᱡᱚᱦᱟᱨ ᱡᱚᱦᱟᱨ ᱦᱮᱸ ᱦᱳᱭ ᱦᱳᱭ ᱜᱚᱢᱠᱮ ᱚᱱᱟᱫᱚ ᱱᱮᱛᱟᱨᱵᱮᱱ ᱵᱟᱲᱟᱭ ᱜᱮᱭᱟ ᱠᱤ ᱫᱩᱞᱟᱹᱲ ᱫᱩᱯᱞᱟᱹᱲᱜᱮ ᱰᱷᱮᱨ ᱢᱟ ᱥᱟᱨᱥᱟᱣ ᱟᱠᱟᱱ ᱛᱟᱵᱳᱱᱟ ᱢᱟᱱᱮ ᱮᱱᱮᱡ ᱥᱮᱨᱮᱧ ᱢᱟ ᱢᱟᱞᱚᱴᱚᱜ ᱠᱟᱱ ᱨᱮᱦᱚᱸ ᱫᱩᱞᱟᱹᱲᱼᱫᱩᱯᱞᱟᱹᱲ ᱢᱟ ᱟᱹᱰᱤ ᱡᱚᱵᱚᱨᱡᱟᱹᱥᱛᱤ ᱦᱩᱭᱩᱜ ᱠᱟᱱᱟ ᱚᱱᱟᱛᱮ ᱠᱚᱲᱟ ᱠᱚᱦᱚᱸ ᱧᱮᱞᱮᱫ ᱠᱚᱜᱮᱭᱟ ᱠᱤ ᱚᱠᱚᱭ ᱨᱟᱺᱰᱤ ᱵᱩᱲᱦᱤ ᱠᱷᱟᱱ ᱫᱚ ᱚᱠᱚᱭ ᱵᱟᱹᱦᱩ ᱠᱩᱲᱤ ᱞᱮᱠᱟᱛᱮ ᱠᱳᱸᱰᱮᱞ ᱧᱟᱯᱟᱢ ᱱᱮᱛᱟᱨ ᱢᱟ ᱪᱤᱠᱟᱹᱭᱟᱢ ᱥᱮ ᱠᱩᱰᱟᱹᱢ ᱫᱷᱟᱨᱮ ᱯᱟᱸᱡᱟ ᱡᱷᱩᱨᱤ ᱞᱮᱠᱟ ᱠᱚ ᱦᱟᱹᱨ ᱥᱟᱢᱴᱟᱣ ᱟᱹᱜᱩᱭᱮᱫ ᱠᱚᱣᱟ ᱚᱱᱠᱟ ᱫᱷᱟᱨᱟᱛᱮ ᱱᱮᱛᱟᱨ ᱢᱟᱠᱚ ᱵᱟᱯᱞᱟᱜ ᱠᱟᱱᱟ ᱟᱫᱚ ᱢᱟᱱᱮ ᱜᱷᱚᱴᱷᱟ ᱧᱟᱯᱟᱢ ᱜᱮ ᱦᱩᱭᱩᱜ ᱠᱟᱱᱟ ᱰᱷᱮᱨ ᱟᱨ ᱵᱟᱯᱞᱟ ᱛᱮᱫ ᱢᱟᱱᱮ ᱜᱷᱚᱞᱴᱟ ᱧᱟᱯᱟᱢ ᱠᱟᱛᱮᱫ ᱛᱟᱨᱯᱚᱨᱮ ᱨᱟᱹᱥᱠᱟᱹ ᱨᱚᱢᱚᱡ ᱮᱫᱟᱠᱚ ᱤᱛᱩᱫᱼᱥᱤᱸᱫᱩᱨ ᱡᱚᱠᱷᱚᱱᱜᱮ ᱱᱮᱛᱟᱨ ᱢᱟ ᱦᱳᱭ ᱦᱮᱸ ᱚᱱᱮ ᱚᱱᱟ ᱚᱱᱠᱟᱱ ᱵᱟᱯᱞᱟ ᱢᱟ ᱱᱤᱛᱚᱜ ᱚᱱᱮ ᱜᱷᱚᱞᱴᱟᱣ ᱧᱟᱯᱟᱢ ᱞᱟᱹᱜᱤᱫ ᱱᱮᱛᱟᱨ ᱚᱱᱟᱢᱟ ᱟᱵᱚ ᱥᱮᱫᱟᱭ ᱢᱟ ᱥᱟᱺᱜᱮ ᱵᱟᱹᱨᱤᱭᱟᱹᱛ ᱟᱛᱮᱫ ᱵᱚᱱ ᱪᱟᱞᱟᱜᱼᱟ ᱟᱹᱰᱤ ᱨᱟᱹᱥᱠᱟᱹ ᱜᱟᱹᱰᱤ ᱜᱷᱳᱲᱟ ᱨᱤᱡᱟᱹᱵᱷ ᱠᱟᱛᱮᱫ ᱮᱢᱟᱱ ᱟᱛᱮᱫ ᱦᱮᱸᱥᱮ ᱦᱚᱲ ᱠᱚᱦᱚᱸ ᱠᱚ ᱧᱩᱛᱩᱢ ᱟᱵᱚᱱᱟ ᱯᱷᱟᱨᱱᱟᱭ ᱵᱟᱯᱞᱟᱜ ᱠᱟᱱᱟᱭᱟ ᱟᱹᱰᱤ ᱱᱟᱯᱟᱭᱛᱮ ᱟᱹᱰᱤ ᱥᱟᱨᱼᱥᱟᱹᱜᱩᱱ ᱟᱛᱮᱫ ᱠᱚ ᱟᱹᱜᱩ ᱠᱮᱫᱮᱭᱟ ᱟᱹᱛᱩ ᱦᱚᱲ ᱠᱚ ᱧᱮᱞ ᱟᱛᱮᱫ ᱠᱚ ᱦᱳᱭ ᱢᱟᱲᱟᱝ ᱫᱚ ᱟᱹᱰᱤ ᱨᱚᱢᱚᱡᱽᱜᱮ ᱴᱤᱠᱟᱹᱜ ᱛᱟᱦᱮᱸᱡᱚᱜ ᱟᱨ ᱫᱚᱝ ᱠᱚ ᱟᱹᱰᱤ ᱡᱳᱨ ᱠᱚ ᱮᱱᱮᱡ ᱛᱟᱦᱮᱸᱡᱚᱜ ᱥᱮᱫᱟᱭ ᱫᱚ ᱱᱮᱛᱟᱨ ᱢᱟ ᱚᱱᱟ ᱢᱟ ᱪᱟᱵᱟᱭᱮᱱᱟ ᱢᱟᱞᱚᱴ ᱠᱟᱱᱟ ᱛᱳ ᱱᱮᱛᱟᱨ ᱢᱟ ᱡᱚᱛᱚ ᱦᱚᱲ ᱰᱤᱡᱮ ᱯᱟᱨᱴᱤ ᱠᱟᱱᱟ ᱠᱚ ᱡᱚᱛᱚ ᱦᱚᱲ ᱱᱮᱛᱟᱨ ᱰᱤᱡᱮ ᱛᱮᱠᱚ ᱮᱱᱮᱡ ᱠᱟᱱᱟ ᱚᱸᱰᱮᱜᱮ ᱪᱟᱹᱞᱩ ᱠᱟᱛᱮᱫ ᱡᱚᱛᱚ ᱦᱚᱲᱠᱚ ᱞᱩᱦᱩᱠᱮᱜᱼᱟ ᱱᱮᱛᱟᱨ ᱚᱱᱟ ᱵᱟᱯᱞᱟ ᱠᱚᱢᱟ ᱢᱟᱞᱚᱴ ᱪᱟᱵᱟᱜ ᱠᱟᱱ ᱛᱟᱵᱳᱱᱟ ᱦᱳᱭ ᱟᱪᱪᱷᱟ ᱴᱷᱤᱠ ᱜᱮᱭᱟ ᱜᱚᱢᱠᱮ